ᱪᱤᱛᱟᱹᱨ ᱛᱤᱱᱟᱹᱜ ᱜᱟᱱ ᱴᱷᱤᱠᱟ ᱪᱤᱛᱟᱹᱨ ᱨᱮᱫᱚ ᱟᱹᱰᱤᱜᱮ ᱴᱷᱤᱠᱟ ᱡᱟᱦᱟᱸ ᱟᱢ ᱵᱟᱢ ᱵᱟᱰᱟᱭᱟ ᱡᱟᱦᱟᱸ ᱟᱢᱮᱢ ᱦᱤᱲᱤᱧ ᱟᱠᱟᱫᱟ ᱤᱭᱟᱯᱷᱤᱨ ᱟᱢ ᱡᱟᱦᱟᱱᱟᱜ ᱵᱟᱢ ᱞᱟᱹᱭ ᱫᱟᱲᱮᱭᱟᱜᱼᱟ ᱟᱵᱚ ᱚᱱᱟᱠᱚ ᱡᱚᱛᱚ ᱠᱮ ᱫᱚᱣᱟᱨᱟ ᱟᱢᱮᱢ ᱵᱟᱰᱟᱭ ᱫᱟᱲᱮᱭᱟᱜᱼᱟ ᱨᱮ ᱢᱮᱱ ᱞᱮᱠᱷᱟᱱ ᱜᱮ ᱚᱱᱟᱠᱚ ᱦᱤᱡᱩᱜᱼᱟ ᱡᱟᱦᱟᱸ ᱥᱤᱫᱷᱩ ᱠᱟᱹᱱᱩ ᱢᱚᱦᱟᱛᱢᱟ ᱜᱟᱱᱫᱷᱤ ᱪᱟᱸᱫᱽ ᱵᱷᱟᱭᱨᱚ ᱯᱟᱱᱰᱤᱛ ᱨᱚᱜᱷᱩᱱᱟᱛᱷ ᱢᱩᱨᱢᱩᱣᱟᱜ ᱡᱟᱦᱟᱱᱟᱜ ᱜᱮ ᱟᱢ ᱦᱟᱨᱪᱤᱡᱽ ᱩᱱᱤᱭᱟᱜ ᱵᱟᱰᱟᱭ ᱥᱟᱱᱟᱭᱮᱫ ᱢᱮᱭᱟ ᱮᱱᱠᱷᱟᱱ ᱠᱮ ᱫᱚᱣᱟᱨᱟ ᱟᱢ ᱵᱟᱰᱟᱭ ᱫᱟᱲᱮᱭᱟᱜ ᱟᱢ ᱟᱨ ᱟᱢ ᱡᱟᱦᱱᱟᱜ ᱜᱮ ᱚᱱᱟ ᱠᱚ ᱦᱩᱭᱮᱱᱟ ᱟᱨ ᱯᱟᱲᱦᱟᱣ ᱠᱚ ᱨᱮᱭᱟᱜ ᱦᱚᱸ ᱡᱟᱦᱟᱸ ᱟᱢ ᱵᱟᱢ ᱫᱟᱲᱮᱭᱟᱜ ᱟᱢ